ᱚᱲᱟᱜ ᱨᱮ ᱵᱟᱜᱽᱣᱟᱱ ᱧᱮᱞ ᱡᱚᱛᱚᱱ ᱞᱟᱹᱜᱤᱫ ᱫᱚ ᱠᱷᱚᱨᱪᱟ ᱦᱩᱭᱩᱜᱚᱜ ᱜᱮᱭᱟ ᱡᱮᱢᱚᱱ ᱚᱱᱟ ᱵᱟᱜᱽᱣᱟᱱ ᱡᱩᱫᱤ ᱵᱚᱱ ᱵᱟᱜᱽᱣᱟᱱᱟ ᱮᱱᱠᱷᱟᱱ ᱟᱲᱮᱛᱮ ᱡᱟᱞᱟᱢ ᱛᱮ ᱮᱥᱮᱫ ᱨᱮᱦᱚᱸ ᱵᱟᱝᱠᱷᱟᱱ ᱢᱟᱫ ᱵᱟᱛᱟ ᱠᱚ ᱞᱮᱠᱟ ᱵᱟᱛᱟ ᱦᱩᱭᱩᱜᱼᱟ ᱟᱨ ᱚᱱᱟ ᱠᱮᱴᱮᱡ ᱫᱷᱟᱨᱟ ᱵᱟᱛᱟ ᱠᱟᱛᱮᱫ ᱡᱮᱢᱚᱱ ᱡᱟᱦᱟᱱ ᱠᱚ ᱟᱞᱚ ᱠᱚ ᱯᱟᱨᱚᱢ ᱫᱟᱲᱮᱭᱟᱜ ᱢᱟ ᱛᱚᱵᱮ ᱮᱱᱟᱝ ᱜᱮ ᱵᱟᱜᱽᱣᱟᱱ ᱫᱚ ᱵᱮᱥ ᱛᱟᱦᱮᱱᱟ ᱵᱟᱜᱽᱣᱟᱱ ᱱᱟᱯᱟᱭ ᱫᱚᱦᱚ ᱞᱟᱹᱜᱤᱫ ᱛᱮᱫᱚ ᱯᱳᱭᱞᱳ ᱛᱮᱫᱚ ᱟᱲᱮᱛᱮ ᱵᱮᱲᱦᱟᱭ ᱠᱮᱴᱮᱡ ᱮᱥᱮᱫ ᱡᱩᱫᱤ ᱮᱥᱮᱫᱼᱮᱴᱮᱫ ᱵᱟᱭ ᱛᱟᱦᱮᱱᱟ ᱤᱱᱟᱹᱠᱷᱟᱱ ᱵᱟᱜᱽᱣᱟᱱ ᱫᱚ ᱢᱮᱨᱚᱢ ᱵᱷᱤᱰᱤ ᱮᱢᱟᱱ ᱠᱚᱠᱚ ᱡᱚᱢ ᱩᱡᱟᱹᱲᱟ ᱟᱫᱚ ᱚᱱᱟ ᱡᱚᱛᱚᱱ ᱞᱟᱹᱜᱤᱫ ᱛᱮᱫᱚ ᱫᱟᱜ ᱮᱢᱟᱱ ᱠᱚᱦᱚᱸ ᱟᱹᱰᱤ ᱜᱮ ᱞᱟᱹᱠᱛᱤᱭᱟᱱᱟᱜ ᱠᱟᱱᱟ ᱟᱨ ᱫᱟᱜ ᱡᱩᱫᱤ ᱚᱱᱟ ᱵᱟᱜᱽᱣᱟᱱ ᱨᱮ ᱵᱟᱢ ᱮᱢᱟ ᱮᱱᱠᱷᱟᱱ ᱡᱟᱦᱟᱸ ᱵᱟᱜᱟᱱᱟᱠᱟᱱ ᱡᱟ ᱡᱤᱱᱤᱥ ᱫᱚ ᱵᱟᱭ ᱦᱩᱭᱩᱜᱼᱟ ᱚᱱᱟᱛᱮ ᱵᱟᱜᱽᱣᱟᱱ ᱵᱮᱱᱟᱣ ᱞᱟᱦᱟᱛᱮ ᱫᱟᱜ ᱨᱮᱱᱟᱜ ᱵᱮᱵᱚᱥᱛᱟ ᱛᱟᱦᱮᱱ ᱫᱚᱨᱠᱟᱨ ᱵᱟᱦᱨᱮ ᱛᱮ ᱠᱮᱴᱮᱡ ᱮᱴᱮᱫ ᱛᱟᱦᱮᱱ ᱫᱚᱨᱠᱟᱨ ᱚᱱᱟ ᱠᱚ ᱱᱟᱯᱟᱭ ᱛᱟᱦᱮᱱ ᱠᱷᱟᱱ ᱵᱟᱜᱽᱣᱟᱱ ᱵᱮᱥ ᱛᱟᱦᱮᱱᱟ ᱟᱨ ᱡᱩᱫᱤ ᱚᱱᱟ ᱠᱚ ᱵᱟᱭ ᱛᱟᱦᱮᱱᱟ ᱮᱱᱠᱷᱟᱱ ᱵᱩᱜᱤ ᱥᱟᱺᱦᱤᱡᱽ ᱵᱟᱜᱽᱣᱟᱱ ᱫᱚ ᱵᱟᱭ ᱜᱟᱱᱚᱜᱼᱟ ᱟᱨ ᱚᱱᱟ ᱫᱚ ᱥᱮ ᱠᱷᱚᱨᱪᱟ ᱫᱚ ᱡᱟᱦᱟᱸᱛᱤᱱᱟᱹᱜ ᱥᱮᱬᱟᱢ ᱵᱟᱜᱽᱣᱟᱱᱟ ᱚᱱᱟ ᱮᱨᱤᱭᱟ ᱡᱟᱹᱱᱤ ᱟᱢ ᱛᱤᱱᱟᱹᱜ ᱥᱮᱬᱟᱢ ᱵᱟᱜᱽᱣᱟᱱᱮᱫᱼᱟ ᱮᱱᱠᱷᱟᱱ ᱚᱱᱟ ᱦᱤᱥᱟᱹᱵᱽ ᱛᱮᱜᱮ ᱠᱷᱚᱨᱪᱟᱜᱼᱟ